ᱚᱱᱠᱟᱜᱮ ᱫᱤᱥᱚᱢ ᱫᱟᱬᱟᱱ ᱥᱮ ᱱᱚᱣᱟ ᱱᱚᱣᱟ ᱯᱩᱨᱱᱤᱢᱟ ᱥᱚᱢᱚᱭ ᱵᱚᱞᱮ ᱫᱟᱬᱟᱱᱯᱮ ᱪᱟᱞᱟᱣ ᱞᱮᱱᱟᱧ ᱦᱟᱱᱟ ᱞᱩᱜᱩᱵᱩᱨᱩ ᱜᱷᱟᱱᱴᱟ ᱵᱟᱲᱮ ᱧᱩᱛᱩᱢᱟᱱ ᱢᱤᱫ ᱵᱩᱨᱩ ᱮᱵᱚᱝ ᱵᱩᱨᱩ ᱵᱚᱸᱜᱟ ᱯᱩᱡᱟᱹ ᱛᱷᱟᱱᱨᱮ ᱛᱚ ᱚᱱᱟ ᱪᱟᱞᱟᱣ ᱚᱠᱛᱚ ᱨᱮᱫᱚ ᱢᱚᱡᱽ ᱜᱤᱞᱮ ᱪᱟᱞᱟᱣᱞᱮᱱ ᱫᱤᱭᱮ ᱚᱱᱟ ᱡᱟᱦᱟᱱᱟᱜ ᱪᱟᱞᱟᱣ ᱪᱟᱞᱟᱣ ᱛᱮ ᱚᱱᱮ ᱚᱱᱟ ᱞᱟᱞᱯᱩᱱᱤᱭᱟᱹ ᱠᱚ ᱢᱮᱛᱟᱜ ᱠᱟᱱᱟ ᱚᱱᱟ ᱫᱷᱟᱱᱵᱟᱫ ᱨᱮᱱᱟᱜ ᱮᱞᱟᱠᱟᱨᱮ ᱢᱮᱱᱟᱼᱟ ᱚᱱᱟ ᱫᱚ ᱛᱚ ᱚᱱᱰᱮᱜᱮ ᱦᱳᱭᱳᱜ ᱠᱟᱱᱟ ᱫᱷᱟᱱᱵᱟᱫ ᱨᱮᱱᱟᱜ ᱞᱟᱞᱯᱟᱱᱤᱭᱟᱹ ᱢᱮᱱᱟᱜ ᱚᱱᱰᱮ ᱵᱟᱥ ᱥᱴᱮᱱᱰ ᱠᱟᱱᱟ ᱵᱟᱥ ᱛᱤᱸᱜᱩᱭᱱᱟ ᱵᱟᱥ ᱠᱚᱫᱚ ᱟᱫᱚ ᱮᱠᱫᱚᱢ ᱚᱸᱰᱮ ᱠᱷᱚᱱ ᱵᱩᱨᱩ ᱪᱮᱛᱟᱱᱞᱮ ᱫᱮᱡ ᱱᱟ ᱵᱩᱨᱩ ᱪᱮᱛᱟᱱ ᱫᱮᱡ ᱠᱟᱛᱮᱜ ᱮᱠᱫᱚᱢ ᱦᱩᱭᱩᱜ ᱠᱟᱱᱟ ᱢᱚᱬᱮ ᱵᱩᱨᱩ ᱯᱟᱨᱚᱢ ᱦᱩᱭᱱᱟ ᱢᱟᱱᱮ ᱪᱟᱹᱛ ᱥᱟᱨᱮᱱᱟᱜ ᱥᱟᱲᱮ ᱛᱤᱱ ᱜᱷᱚᱱᱴᱟ ᱛᱤᱱ ᱜᱷᱚᱱᱴᱟ ᱛᱟᱲᱟᱢ ᱛᱮᱜᱮ ᱵᱩᱨᱩ ᱪᱮᱛᱟᱱᱨᱮ ᱛᱚ ᱚᱸᱰᱮ ᱟᱹᱰᱤ ᱢᱚᱡᱽ ᱡᱟᱭᱜᱟ ᱢᱮᱱᱟᱜᱼᱟ ᱵᱚᱞᱮ ᱟᱹᱰᱤ ᱢᱚᱡᱽ ᱡᱩᱰᱟᱹᱥᱤ ᱮᱠᱫᱚᱢ ᱦᱩᱭᱩᱜ ᱠᱟᱱᱟ ᱵᱩᱨᱩ ᱵᱷᱤᱛᱨᱤᱨᱮ ᱛᱚ ᱚᱸᱰᱮ ᱦᱚᱸ ᱮᱢᱚᱱ ᱞᱟᱠᱷ ᱞᱟᱠᱷ ᱦᱚᱲ ᱯᱩᱡᱟᱹ ᱠᱚ ᱮᱢ ᱵᱟᱲᱟ ᱠᱟᱛᱮᱜ ᱦᱩᱭ ᱱᱟ ᱛᱟᱨᱯᱚᱨᱮ ᱦᱩᱭᱩᱜ ᱠᱟᱱᱟ ᱫᱷᱚᱨᱚᱢ ᱪᱟᱹᱴᱟᱹᱱᱤ ᱢᱤᱫᱴᱟᱝ ᱡᱟᱭᱜᱟ ᱠᱟᱱᱟ ᱚᱸᱰᱮ ᱞᱟᱞ ᱯᱟᱹᱱᱭᱟᱹ ᱨᱮᱜᱮ ᱫᱷᱚᱨᱚᱢ ᱪᱟᱹᱴᱤᱱᱤᱨᱮ ᱦᱮᱡ ᱵᱟᱲᱟ ᱠᱟᱛᱮᱜ ᱢᱮᱞᱟ ᱞᱮᱠᱟ ᱠᱚ ᱵᱟᱹᱭᱥᱟᱹᱣ ᱠᱟᱫᱟ ᱚᱱᱟ ᱢᱮᱞᱟ ᱧᱮᱞ ᱵᱟᱲᱟ ᱠᱮᱫᱟ ᱧᱮᱞ ᱵᱟᱲᱟ ᱠᱟᱛᱮᱜ ᱫᱚᱥᱟᱨ ᱦᱤᱞᱳᱜ ᱡᱚᱠᱷᱚᱱ ᱞᱮ ᱦᱤᱡᱩᱜᱼᱟ ᱫᱚᱥᱟᱨ ᱦᱤᱞᱳᱜ ᱡᱚᱠᱷᱚᱱᱞᱮ ᱦᱤᱡᱩᱜᱼᱟ ᱥᱟᱯᱲᱟᱣ ᱥᱟᱯᱲᱤᱜ ᱠᱟᱱᱟᱞᱮ ᱛᱚ ᱮᱠᱫᱚᱢ ᱢᱤᱫᱦᱚᱲ ᱢᱟᱞᱮ ᱟᱫ ᱦᱚᱴᱚ ᱢᱤᱫ ᱦᱚᱲ ᱢᱟᱱᱮ ᱟᱫ ᱠᱟᱱᱟᱭ ᱫᱤᱭᱮ ᱟᱞᱮ ᱥᱮᱸᱫᱽᱨᱟᱞᱮ ᱞᱟᱜᱟᱣᱱᱟ ᱟᱨ ᱟᱞᱮ ᱦᱤᱡᱩᱜ ᱨᱮᱱᱟᱜ ᱴᱟᱭᱤᱢ ᱛᱤᱭᱳᱜᱚᱜ ᱠᱟᱱᱟ ᱟᱨ ᱡᱚᱛᱚ ᱢᱮᱞᱟ ᱠᱚ ᱵᱷᱟᱸᱜᱚᱲ ᱪᱟᱵᱟ ᱠᱮᱫᱟ ᱮᱵᱚᱝ ᱦᱚᱲ ᱠᱚ ᱫᱟᱹᱲ ᱪᱟᱵᱟ ᱠᱮᱫᱟ ᱮᱵᱚᱝ ᱟᱞᱮ ᱮᱥᱠᱟᱨ ᱜᱮ ᱢᱮᱱᱟᱜ ᱞᱮᱭᱟ ᱵᱟᱥᱨᱮᱱ ᱦᱚᱲ ᱮᱱᱛᱮᱜ ᱟᱞᱮᱨᱮᱱ ᱦᱚᱲᱮ ᱟᱫ ᱠᱟᱱᱟ ᱩᱱᱤᱞᱮ ᱯᱟᱡᱟᱫᱮᱭᱟ ᱚᱠᱟ ᱥᱮᱫᱨᱮ ᱢᱮᱱᱟᱭᱟ ᱪᱮᱫ ᱢᱚᱱᱨᱮ ᱢᱮᱱᱟᱭᱟ ᱟᱫᱚ ᱢᱤᱫᱴᱮᱡ ᱦᱳᱴᱮᱞ ᱥᱮ ᱫᱳᱠᱟᱱ ᱫᱷᱟᱨᱮ ᱞᱚᱠᱠᱷᱭᱮᱜ ᱞᱮᱭᱟ ᱱᱩᱠᱩ ᱦᱚᱲ ᱟᱰᱚᱜ ᱥᱟᱰᱚᱜ ᱪᱮᱫᱟᱜ ᱱᱩᱠᱩ ᱧᱤᱨ ᱵᱟᱲᱟᱭ ᱠᱟᱱᱟ ᱪᱤᱞᱤ ᱠᱚ ᱛᱚᱞᱟᱥᱮᱫᱮ ᱠᱟᱱᱟ ᱟᱫᱚ ᱚᱱᱟ ᱫᱚ ᱵᱟᱝ ᱚᱱᱟ ᱦᱳᱴᱮᱞᱨᱮ ᱪᱟᱞᱟᱣᱱᱟ ᱟᱫᱚ ᱟᱞᱮ ᱜᱮᱞᱮ ᱪᱟᱞᱟᱣᱱᱟ ᱟᱞᱮ ᱦᱚᱞᱮ ᱢᱮᱱᱫᱟ ᱫᱟᱜ ᱠᱚᱞᱮ ᱧᱩ ᱞᱮᱜᱮ ᱟᱫᱚ ᱚᱱᱟᱨᱮᱱ ᱦᱳᱴᱮᱞ ᱨᱮᱱ ᱢᱟᱹᱞᱤᱠ ᱜᱮ ᱟᱞᱮ ᱢᱮᱛᱟᱞᱮ ᱠᱟᱱᱟᱭ ᱪᱤᱞᱤᱯᱮ ᱠᱩᱞᱤᱭᱮᱜ ᱞᱮᱭᱟᱭ ᱥᱮᱸᱫᱽᱨᱟᱭᱮ ᱠᱟᱱᱟ ᱟᱫᱚᱞᱮ ᱢᱮᱱᱫᱟ ᱜᱚᱢᱠᱮ ᱱᱚᱝᱠᱟ ᱢᱤᱫᱴᱮᱡ ᱦᱚᱲᱞᱮ ᱟᱫ ᱠᱟᱫᱮᱭᱟ ᱥᱟᱶᱨᱮᱱ ᱦᱚᱲ ᱟᱞᱮ ᱥᱟᱶᱨᱮᱱ ᱦᱚᱲ ᱚᱱᱟᱜᱮ ᱟᱹᱰᱤ ᱢᱩᱥᱠᱤᱞ ᱨᱮᱞᱮ ᱯᱟᱲᱟᱣ ᱠᱟᱱᱟ ᱛᱚ ᱩᱱᱤ ᱦᱚᱲᱮ ᱢᱮᱛᱟᱞᱮ ᱠᱟᱱᱟ ᱡᱮ ᱵᱷᱟᱹᱭᱫᱤ ᱟᱞᱚᱯᱮ ᱪᱤᱱᱛᱟᱜᱼᱟ ᱱᱚᱰᱮᱱᱤᱡ ᱡᱟᱦᱟᱸ ᱟᱹᱫᱤᱵᱟᱹᱥᱤ ᱠᱚᱨᱮᱱ ᱥᱟᱱᱛᱟᱲ ᱠᱚᱨᱮᱱ ᱡᱟᱦᱟᱸ ᱵᱤᱨ ᱵᱚᱸᱜᱟ ᱢᱮᱱᱟᱭᱟ ᱡᱟᱦᱟᱸ ᱞᱩᱜᱩ ᱵᱟᱵᱟ ᱥᱮ ᱞᱩᱜᱩ ᱜᱚᱜᱚ ᱟᱯᱮ ᱰᱟᱹᱵᱽᱨᱟᱹ ᱥᱟᱯᱟ ᱦᱤᱡᱩᱜ ᱯᱮ ᱧᱩᱢ ᱯᱮ ᱵᱟᱠᱷᱟᱱ ᱚᱱᱟᱜᱮ ᱵᱟᱸᱠᱷᱮᱲᱯᱮ ᱵᱟᱠᱷᱟᱱ ᱟᱫ ᱟᱠᱟᱱ ᱦᱚᱲ ᱡᱮᱢᱚᱱᱞᱮ ᱧᱟᱢ ᱨᱩᱣᱟᱹᱲᱮ ᱚᱱᱠᱟ ᱜᱮᱞᱮ ᱠᱟᱹᱢᱤ ᱠᱮᱫᱟ ᱩᱱᱤ ᱦᱳᱴᱮᱞ ᱢᱟᱞᱤᱠ ᱜᱮ ᱞᱟᱹᱭᱟᱜ ᱞᱮᱭᱟᱭ ᱚᱱᱠᱟ ᱞᱮᱠᱟ ᱜᱮᱞᱮ ᱠᱟᱹᱢᱤ ᱠᱮᱫᱟ ᱛᱚᱵᱮ ᱟᱞᱮᱦᱚᱸ ᱚᱱᱠᱟ ᱜᱮᱞᱮ ᱧᱩᱢ ᱠᱮᱫᱟ ᱧᱩᱢ ᱠᱟᱛᱮᱜᱞᱮ ᱧᱮᱞ ᱠᱮᱫᱟ ᱮᱠᱫᱚᱢ ᱟᱫᱽ ᱜᱷᱚᱱᱴᱟ ᱵᱷᱤᱛᱨᱤᱨᱮ ᱢᱤᱫᱴᱮᱡ ᱦᱩᱭᱩᱜ ᱠᱟᱱᱟ ᱜᱩᱞᱤ ᱢᱮᱱᱟᱜᱼᱟ ᱜᱩᱞᱤ ᱥᱮᱫᱛᱮ ᱩᱱᱤ ᱦᱚᱲᱮ ᱛᱩᱫ ᱦᱮᱡᱱᱟ ᱱᱚᱜᱼᱚᱭ ᱛᱚᱠᱷᱚᱱᱜᱮ ᱢᱩᱦᱤᱢ ᱚᱠᱛᱮ ᱟᱫᱚ ᱵᱚᱞᱮ ᱚᱱᱟ ᱧᱩᱢ ᱠᱟᱛᱮᱜᱞᱮ ᱧᱟᱢ ᱠᱮᱫᱮ ᱠᱷᱟᱡᱞᱮ ᱫᱩᱠ ᱠᱷᱚᱱᱞᱮ ᱵᱟᱧᱪᱟᱣᱱᱟ ᱨᱟᱹᱥᱠᱟᱹᱭ ᱱᱟᱞᱮ ᱡᱚᱛᱚ ᱦᱚᱲ ᱟᱫᱚ ᱞᱩᱜᱩᱵᱩᱨᱩ ᱜᱷᱟᱱᱴᱟ ᱵᱟᱲᱮ ᱧᱩᱛᱩᱢ ᱠᱟᱛᱮᱜᱞᱮ ᱰᱚᱵᱚᱜ ᱡᱚᱦᱟᱨ ᱠᱮᱫᱟ ᱟᱫᱚ ᱵᱟᱥ ᱨᱮᱨᱮ ᱫᱮᱡ ᱱᱟ ᱦᱮᱡ ᱱᱟᱞᱮ ᱯᱟᱧᱪᱮᱛ ᱵᱩᱨᱩ ᱵᱚᱞᱮ ᱯᱟᱧᱪᱮᱛ ᱵᱩᱨᱩᱞᱮ ᱦᱮᱡᱱᱟ ᱟᱫᱚ ᱫᱟᱠᱟ ᱩᱛᱩ ᱚᱱᱰᱮ ᱜᱮᱞᱮ ᱡᱚᱢ ᱧᱩ ᱵᱟᱲᱟ ᱠᱮᱫᱟ ᱯᱷᱮᱥᱤᱵᱟᱲᱟ ᱠᱮᱫᱟ ᱧᱮᱞ ᱵᱟᱲᱟ ᱠᱮᱫᱟ ᱰᱮᱢ ᱠᱚ ᱯᱟᱧᱪᱮᱛ ᱰᱮᱢ